ᱦᱮᱸ ᱦᱮᱞᱳ

ᱟᱪᱪᱷᱟ ᱟᱪᱪᱷᱟ ᱦᱮᱸ ᱪᱮᱫ ᱪᱮᱫ ᱮᱢ ᱞᱟᱹᱭᱮᱫᱼᱟ ᱦᱮᱸ ᱦᱮᱸ ᱚᱱᱟ ᱵᱟᱨᱮᱛᱮ ᱟᱵᱟᱨ ᱚᱱᱮ ᱴᱩᱨ ᱡᱟᱭᱜᱟ ᱠᱚ ᱢᱮᱱᱟᱜᱼᱟ ᱧᱮᱞ ᱡᱚᱝ ᱞᱮᱠᱟᱱ ᱡᱟᱭᱜᱟ ᱛᱟᱭᱛᱚ ᱟᱪᱪᱷᱟ ᱟᱪᱪᱷᱟ ᱧᱮᱞ ᱡᱚᱝ ᱡᱟᱭᱜᱟ ᱵᱚᱞᱛᱮ ᱟᱹᱰᱤ ᱨᱚᱠᱚᱢ ᱡᱟᱭᱜᱟ ᱢᱮᱱᱟᱜᱼᱟ ᱡᱮᱢᱚᱱ ᱢᱮᱱᱟᱜᱼᱟ ᱱᱚᱛᱮ ᱢᱮᱱᱟᱜᱼᱟ ᱡᱷᱟᱲᱜᱨᱟᱢ ᱯᱚᱱᱚᱛ ᱨᱮᱱᱟᱜ ᱡᱟᱦᱟᱸ ᱢᱮᱛᱟᱜ ᱠᱟᱱᱟ ᱠᱚ ᱵᱮᱞᱯᱟᱦᱟᱲᱤ ᱚᱱᱟ ᱵᱮᱞᱯᱟᱦᱟᱲᱤ ᱥᱟᱭᱤᱰ ᱨᱮ ᱢᱮᱱᱟᱜᱼᱟ ᱜᱷᱟᱜᱽᱨᱟ ᱢᱮᱱᱟᱜᱼᱟ ᱞᱟᱞᱡᱚᱞ ᱢᱮᱱᱟᱜᱼᱟ ᱡᱮᱢᱚᱱ ᱛᱟᱨᱯᱚᱨᱮ ᱚᱱᱟ ᱚᱱᱟ ᱪᱷᱟᱰᱟ ᱠᱟᱛᱮᱫ ᱡᱮᱢᱚᱱ ᱢᱮᱱᱟᱜᱼᱟ ᱱᱮᱛᱟᱨ ᱱᱟᱣᱟ ᱜᱮᱠᱚ ᱵᱮᱱᱟᱣ ᱟᱠᱟᱫ ᱡᱟᱦᱟᱸ ᱢᱤᱫᱴᱮᱱ ᱱᱚᱣᱟ ᱪᱮᱫ ᱠᱚ ᱞᱟᱹᱭᱟ ᱢᱤᱫᱴᱮᱱ ᱨᱤᱥᱳᱨᱴ ᱢᱮᱱᱟᱜᱼᱟ ᱦᱮᱸ ᱥᱮ ᱦᱳᱴᱮᱞ ᱦᱚᱸ ᱢᱮᱱᱟᱜᱼᱟ ᱱᱚᱣᱟ ᱠᱚᱨᱮᱫ ᱚᱱᱟ ᱠᱟᱪᱷᱟ ᱠᱟᱹᱪᱷᱤ ᱱᱚᱣᱟ ᱵᱮᱞᱯᱟᱦᱟᱲᱤ ᱯᱟᱥᱟᱯᱟᱹᱥᱤ ᱛᱟᱨᱯᱚᱨᱮ ᱱᱚᱛᱮ ᱡᱩᱫᱤ ᱵᱚᱱ ᱧᱮᱞᱟ ᱱᱚᱣᱟ ᱛᱟᱦᱮᱱ ᱨᱮᱱᱟᱜ ᱡᱟᱭᱜᱟ ᱠᱚᱫᱚ ᱱᱟᱯᱟᱭ ᱜᱮ ᱵᱮᱵᱚᱥᱛᱷᱟ ᱢᱮᱱᱟᱜᱼᱟ ᱠᱚᱢ ᱯᱚᱭᱥᱟ ᱛᱮ ᱦᱩᱭᱩᱜᱼᱟ ᱦᱮᱸ ᱥᱮ ᱛᱟᱨᱯᱚᱨᱮ ᱡᱩᱫᱤ ᱱᱚᱛᱮ ᱟᱨᱚ ᱡᱷᱟᱲᱜᱨᱟᱢ ᱱᱚᱣᱟ ᱡᱟᱦᱟᱸ ᱡᱷᱟᱲᱜᱨᱟᱢ ᱯᱚᱱᱚᱛ ᱨᱮᱱᱟᱜ ᱯᱩᱨᱟᱹ ᱡᱷᱟᱲᱜᱨᱟᱢ ᱴᱚᱴᱷᱟ ᱨᱮᱜᱮ ᱢᱮᱱᱟᱜ ᱠᱟᱫᱟ ᱨᱟᱡᱽ ᱵᱟᱹᱲᱤ ᱢᱮᱱᱟᱜᱼᱟ ᱜᱟᱨᱰᱮᱱ ᱢᱮᱱᱟᱜᱼᱟ ᱢᱟᱱᱮ ᱧᱮᱞ ᱡᱚᱝ ᱞᱮᱠᱟᱱ ᱡᱟᱭᱜᱟ ᱟᱹᱰᱤ ᱟᱭᱢᱟ ᱜᱚᱴᱟᱝ ᱜᱮ ᱢᱮᱱᱟᱜ ᱠᱟᱫᱟ ᱟᱪᱪᱷᱟ ᱟᱪᱪᱷᱟ ᱦᱮᱸ ᱦᱮᱸ ᱠᱳᱱᱳ ᱚᱥᱩᱵᱤᱫᱷᱟ ᱦᱮᱸ ᱦᱮᱸ ᱠᱳᱱᱳ ᱚᱥᱩᱵᱤᱫᱷᱟ ᱫᱚ ᱵᱟᱹᱱᱩᱜᱼᱟ ᱦᱮᱡ ᱫᱟᱲᱮᱭᱟᱜᱼᱟ ᱯᱮ ᱦᱮᱸ ᱥᱮ ᱟᱪᱪᱷᱟ ᱟᱪᱪᱷᱟ ᱴᱷᱤᱠ ᱜᱮᱭᱟ ᱟᱪᱪᱷᱟ ᱟᱪᱪᱷᱟ ᱴᱷᱤᱠ ᱜᱮᱭᱟ ᱠᱚᱱᱳ ᱚᱥᱩᱵᱤᱫᱷᱟ ᱵᱟᱹᱱᱩᱜᱼᱟ